ᱤᱧ ᱡᱟᱦᱟᱸ ᱫᱷᱚᱨᱚᱢ ᱴᱷᱟᱶ ᱨᱮ ᱡᱟᱭᱜᱟ ᱠᱚᱨᱮᱧ ᱪᱟᱞᱟᱣ ᱟᱠᱟᱱᱟ ᱚᱸᱰᱮᱱᱟᱜ ᱵᱤᱨ ᱵᱩᱨᱩ ᱫᱟᱨᱮ ᱱᱟᱹᱲᱤ ᱜᱟᱰᱟ ᱢᱩᱰᱩ ᱵᱩᱨᱩ ᱡᱷᱟᱨᱱᱟ ᱵᱟᱹᱫᱽ ᱵᱟᱹᱭᱦᱟᱹᱲ ᱠᱚᱨᱮᱱᱟᱜ ᱪᱤᱛᱟᱹᱨ ᱦᱟᱛᱟᱣ ᱟᱹᱰᱤᱧ ᱠᱩᱥᱤᱭᱟᱜᱼᱟ ᱤᱧ ᱫᱚ ᱵᱷᱟᱨᱚᱛ ᱨᱮ ᱡᱟᱦᱟᱸ ᱡᱟᱦᱟᱸ ᱫᱷᱚᱨᱚᱢ ᱴᱷᱟᱶ ᱫᱟᱬᱟ ᱟᱠᱟᱫᱟ ᱚᱱᱟ ᱫᱚ ᱦᱩᱭᱩᱜ ᱠᱟᱱᱟ ᱢᱟᱨᱟᱝ ᱵᱩᱨᱩ ᱡᱟᱦᱟᱸ ᱫᱤᱠᱩ ᱛᱮᱫᱚ ᱠᱚ ᱢᱮᱱᱟ ᱯᱚᱨᱮᱥᱱᱟᱛᱷ ᱢᱚᱱᱫᱤᱨ ᱚᱸᱰᱮ ᱫᱚ ᱢᱟᱲᱟᱝ ᱨᱮ ᱵᱟᱦᱟ ᱦᱩᱭᱩᱜᱼᱟ ᱛᱟᱯᱚᱨᱮ ᱜᱚᱴᱟ ᱫᱤᱥᱚᱢ ᱠᱚ ᱵᱟᱦᱟᱜᱼᱟ ᱟᱨ ᱚᱱᱠᱟ ᱜᱮ ᱞᱩᱜᱩᱼᱵᱩᱨᱩ ᱜᱷᱟᱱᱴᱟ ᱵᱟᱲᱮ ᱦᱚᱧ ᱪᱟᱞᱟᱣ ᱟᱠᱟᱱᱟ ᱚᱸᱰᱮ ᱦᱚᱸ ᱥᱟᱺᱜᱤᱧ ᱥᱟᱺᱜᱤᱧ ᱫᱤᱥᱚᱢ ᱠᱷᱚᱱ ᱟᱹᱰᱤ ᱥᱟᱸᱜᱮ ᱦᱚᱲ ᱠᱚ ᱦᱮᱡ ᱠᱚᱜᱼᱟ ᱞᱩᱜᱩ ᱟᱭᱳᱼᱞᱩᱜᱩ ᱵᱟᱵᱟ ᱴᱷᱮᱱ ᱱᱮᱦᱚᱨ ᱡᱚᱦᱟᱨ ᱞᱟᱹᱜᱤᱫ ᱵᱮᱥ ᱵᱟᱹᱲᱤᱡ ᱠᱚ ᱠᱚᱭ ᱡᱚᱝᱟ ᱟᱨ ᱚᱱᱟ ᱛᱟᱠᱚ ᱯᱩᱨᱟᱹᱜ ᱜᱮᱭᱟ ᱚᱱᱠᱟ ᱜᱮ ᱪᱤᱞᱛᱟᱹ ᱯᱟᱛᱟ ᱡᱟᱦᱟᱸ ᱫᱚ ᱯᱚᱥᱪᱤᱢ ᱵᱟᱝᱜᱟᱞ ᱥᱤᱞᱫᱟᱹ ᱨᱮ ᱢᱮᱱᱟᱜᱼᱟ ᱟᱨ ᱵᱚᱠᱟᱨᱳ ᱥᱮᱠᱴᱟᱨ ᱯᱷᱳᱨ ᱡᱟᱦᱮᱨ ᱜᱟᱲ ᱦᱚᱧ ᱪᱟᱞᱟᱣ ᱠᱟᱱᱟ ᱚᱸᱰᱮ ᱫᱚ ᱮᱱᱮᱡ ᱥᱮᱨᱮᱧ ᱦᱩᱭᱩᱜᱼᱟ ᱟᱨ ᱚᱸᱰᱮ ᱮᱱᱮᱡ ᱥᱮᱨᱮᱧ ᱨᱮᱭᱟᱜ ᱪᱤᱛᱟᱹᱨ ᱠᱚᱦᱚᱧ ᱦᱟᱛᱟᱣ ᱟᱠᱟᱫᱟ ᱚᱱᱠᱟᱜᱮ ᱨᱟᱡᱽ ᱨᱟᱯᱯᱟ ᱦᱚᱧ ᱪᱟᱞᱟᱣ ᱟᱠᱟᱱᱟ ᱩᱲᱤᱥᱥᱟ ᱨᱮᱭᱟᱜ ᱯᱩᱨᱤ ᱡᱚᱜᱚᱱᱟᱛᱷ ᱢᱚᱱᱫᱤᱨ ᱟᱨ ᱩᱲᱤᱥᱥᱟ ᱨᱮᱜᱮ ᱦᱟᱹᱨᱱᱟᱹ ᱵᱩᱨᱩ ᱢᱮᱱᱟᱜᱼᱟ ᱚᱸᱰᱮᱱᱟᱜ ᱯᱟᱛᱟ ᱦᱚᱧ ᱪᱟᱞᱟᱣ ᱟᱠᱟᱱᱟ